ᱟᱵᱚ ᱥᱩᱨ ᱥᱩᱯᱩᱨ ᱴᱚᱴᱷᱟ ᱨᱮ ᱫᱟᱨᱮ ᱱᱟᱹᱲᱤ ᱵᱚᱱ ᱨᱚᱦᱚᱭ ᱞᱮᱠᱷᱟᱱ ᱟᱵᱚ ᱚᱱᱟ ᱫᱟᱨᱮ ᱠᱷᱚᱱ ᱟᱹᱰᱤ ᱠᱤᱪᱷᱩ ᱥᱳᱛ ᱥᱟᱦᱟᱨ ᱵᱚᱱ ᱧᱟᱢᱟ ᱟᱵᱚ ᱱᱚᱣᱟ ᱫᱟᱨᱮ ᱠᱷᱚᱱᱟᱜ ᱡᱚᱼᱵᱤᱞᱤ ᱥᱟᱦᱮᱸᱫ ᱵᱚᱱ ᱧᱟᱢᱟ ᱥᱤᱛᱩᱝᱼᱡᱟᱹᱯᱩᱫ ᱠᱟᱹᱢᱤ ᱞᱟᱸᱜᱟ ᱫᱟᱨᱮ ᱩᱢᱩᱞ ᱨᱮ ᱫᱩᱲᱩᱵ ᱠᱟᱛᱮᱫ ᱟᱵᱚᱣᱟᱜ ᱦᱚᱲᱢᱚ ᱡᱤᱣᱤ ᱵᱚᱱ ᱨᱮᱭᱟᱲ ᱛᱟᱵᱚᱱᱟ ᱦᱚᱸᱜᱼᱚ ᱱᱚᱝᱠᱟ ᱠᱟᱛᱮᱫ ᱟᱵᱚᱣᱟᱜ ᱯᱚᱨᱤᱵᱮᱥ ᱴᱤᱠᱟᱹᱣ ᱫᱚᱦᱚᱭ ᱦᱩᱭᱩᱜ ᱛᱟᱵᱚᱱᱟ ᱟᱵᱚ ᱢᱤᱫᱴᱟᱝ ᱫᱟᱨᱮ ᱵᱚᱱ ᱢᱟᱜ ᱞᱮᱠᱷᱟᱱ ᱟᱨᱚ ᱢᱚᱬᱮ ᱜᱚᱴᱟᱝ ᱫᱟᱨᱮ ᱵᱚᱱ ᱨᱚᱦᱚᱭᱟ ᱛᱟᱦᱞᱮᱠᱷᱟᱱ ᱜᱮ ᱟᱵᱚᱣᱟᱜ ᱟᱨᱚ ᱵᱷᱟᱜᱮᱜᱼᱟ ᱛᱟᱭᱚᱢ ᱫᱟᱨᱟᱢ ᱚᱱᱠᱟ ᱜᱮ ᱡᱟᱦᱟᱸᱭ ᱠᱚᱜᱮ ᱫᱟᱨᱮ ᱠᱚ ᱢᱟᱜᱟ ᱚᱱᱠᱟᱜᱮ ᱟᱨᱚ ᱢᱚᱬᱮ ᱛᱩᱨᱩᱭ ᱜᱚᱴᱟᱝ ᱫᱟᱨᱮ ᱨᱚᱦᱚᱭ ᱠᱟᱛᱮᱫ ᱟᱵᱚ ᱱᱚᱣᱟ ᱯᱚᱨᱤᱵᱮᱥ ᱵᱟᱧᱪᱟᱣ ᱫᱚᱦᱚ ᱦᱩᱭᱩᱜ ᱛᱟᱵᱚᱱᱟ ᱦᱚᱸᱜᱼᱚ ᱱᱚᱝᱠᱟ ᱠᱟᱛᱮᱫ ᱟᱵᱚ ᱫᱚ ᱛᱟᱦᱮᱱ ᱦᱩᱭᱩᱜ ᱛᱟᱵᱚᱱᱟ ᱱᱚᱣᱟ ᱜᱮ ᱤᱧ ᱞᱟᱹᱭ ᱦᱚᱪᱚᱭᱮᱫ ᱛᱟᱵᱚᱱᱟ ᱟᱵᱚ ᱫᱟᱨᱮ ᱫᱚ ᱥᱮ ᱯᱚᱨᱤᱵᱮᱥ ᱵᱟᱵᱚᱱ ᱢᱩᱪᱷᱟᱹᱣ ᱦᱚᱪᱚᱣᱟᱜᱼᱟ